ᱤᱧ ᱫᱚ ᱯᱮᱥᱟᱨ ᱠᱩᱠᱟᱨ ᱤᱥᱤᱱ ᱫᱚ ᱩᱱᱟᱹᱜ ᱵᱟᱹᱧ ᱠᱩᱥᱤᱭᱟᱜᱼᱟ ᱠᱟᱨᱚᱱ ᱟᱞᱮ ᱫᱚ ᱥᱟᱦᱟᱱ ᱛᱮᱜᱮ ᱵᱷᱟᱜᱮ ᱵᱩᱡᱷᱟᱹᱜᱼᱟ ᱥᱟᱦᱟᱱ ᱛᱮ ᱫᱟᱠᱟ ᱤᱥᱤᱱ ᱫᱚ ᱟᱹᱰᱤ ᱫᱩᱛ ᱵᱩᱡᱷᱟᱹᱜᱼᱟ ᱟᱨ ᱡᱚᱢ ᱨᱮᱦᱚᱸ ᱱᱟᱯᱟᱭ ᱤᱥᱤᱱ ᱵᱩᱡᱷᱟᱹᱜᱼᱟ ᱟᱨ ᱤᱥᱤᱱ ᱥᱚᱢᱚᱭ ᱦᱚᱸ ᱛᱩᱱᱩᱢ ᱠᱟᱛᱮ ᱮᱢ ᱧᱮᱞᱟ ᱫᱟᱠᱟ ᱤᱥᱤᱱᱚᱜ ᱠᱟᱱᱟ ᱥᱮ ᱵᱟᱝ ᱟᱨ ᱯᱮᱥᱟᱨ ᱠᱩᱠᱟᱨ ᱨᱮ ᱤᱥᱤᱱ ᱫᱚ ᱚᱱᱟᱫᱚ ᱟᱹᱰᱤ ᱞᱚᱜᱚᱱ ᱡᱟᱹᱜᱼᱟ ᱡᱟᱹ ᱫᱟᱠᱟ ᱫᱚ ᱥᱟᱫ ᱵᱟᱝ ᱵᱩᱡᱷᱟᱹᱜᱼᱟ ᱟᱨ ᱥᱟᱦᱟᱱ ᱛᱮ ᱤᱥᱤᱱ ᱫᱟᱠᱟ ᱥᱮ ᱴᱩᱠᱩᱡ ᱨᱮ ᱤᱥᱤᱱ ᱫᱟᱠᱟ ᱫᱚ ᱱᱟᱯᱟᱭ ᱵᱩᱡᱷᱟᱹᱜᱼᱟ ᱟᱨ ᱡᱩᱛ ᱦᱚᱸ ᱵᱩᱡᱷᱟᱹᱜᱼᱟ ᱥᱤᱵᱤᱞ ᱵᱩᱡᱷᱟᱹᱜᱼᱟ ᱥᱟᱫ ᱢᱮᱱᱟᱜᱼᱟ ᱟᱨ ᱯᱮᱥᱟᱨ ᱠᱩᱠᱟᱨ ᱨᱮ ᱤᱥᱤᱱ ᱫᱟᱠᱟ ᱫᱚ ᱡᱟᱹᱜᱼᱟ ᱩᱱᱟᱹᱜ ᱥᱟᱫ ᱵᱟᱝ ᱵᱩᱡᱷᱟᱹᱜᱼᱟ ᱟᱨ ᱚᱱᱟ ᱛᱮᱜᱮ ᱯᱮᱥᱟᱨ ᱠᱩᱠᱟᱨ ᱨᱮᱱᱟᱜ ᱤᱥᱤᱱ ᱫᱟᱠᱟ ᱥᱮ ᱥᱟᱦᱟᱱ ᱛᱮ ᱴᱩᱠᱩᱡ ᱨᱮᱱᱟᱜ ᱤᱥᱤᱱ ᱫᱟᱠᱟ ᱫᱚ ᱟᱹᱰᱤ ᱜᱮ ᱵᱷᱮᱜᱟᱨ ᱵᱩᱡᱷᱟᱹᱜᱼᱟ ᱟᱨ ᱵᱷᱮᱜᱟᱨ ᱜᱮ ᱵᱩᱡᱷᱟᱹᱜᱼᱟ ᱚᱱᱟ ᱨᱮᱭᱟᱜ ᱫᱚ ᱥᱟᱫ ᱜᱮ ᱵᱟᱱᱩᱜᱼᱟ ᱟᱨ ᱥᱟᱦᱟᱱᱛᱮ ᱤᱥᱤᱱ ᱴᱩᱠᱩᱡ ᱨᱮᱱᱟᱜ ᱫᱟᱠᱟ ᱫᱚ ᱱᱟᱯᱟᱭ ᱜᱮ ᱡᱩᱛ ᱵᱩᱡᱷᱟᱹᱜᱼᱟ ᱚᱱᱟ ᱫᱚ ᱠᱮᱴᱮᱡ ᱥᱟᱺᱦᱤᱡ ᱟᱨ ᱯᱮᱥᱟᱨ ᱠᱩᱠᱟᱨ ᱫᱚ ᱞᱚᱜᱚᱱ ᱤᱥᱤᱱᱚᱜ ᱨᱮᱦᱚᱸ ᱞᱚᱜᱚᱱ ᱫᱟᱠᱟ ᱡᱟᱹᱜᱼᱟ ᱟᱨ ᱥᱟᱦᱟᱱ ᱛᱮ ᱤᱥᱤᱱᱟᱜ ᱫᱚ ᱟᱹᱰᱤ ᱢᱚᱡᱽ ᱵᱩᱡᱷᱟᱹᱜᱼᱟ ᱵᱷᱟᱜᱮ ᱜᱮ ᱵᱩᱡᱷᱟᱹᱜᱼᱟ ᱡᱩᱛ ᱵᱩᱡᱷᱟᱹᱜᱼᱟ ᱡᱚᱢ ᱨᱮ ᱥᱟᱫ ᱧᱟᱢᱚᱜᱼᱟ